ᱞᱚᱠᱰᱟᱣᱩᱱ ᱨᱮ ᱡᱚᱠᱷᱚᱱ ᱡᱚᱛᱚ ᱜᱮ ᱵᱚᱱᱫᱚ ᱛᱟᱦᱮᱸ ᱠᱟᱱᱟ ᱛᱚᱠᱷᱚᱱ ᱜᱮ ᱤᱧ ᱫᱚ ᱵᱷᱤᱰᱤᱭᱳ ᱠᱚᱱᱵᱷᱟᱥ ᱨᱮᱜᱤᱧ ᱠᱚᱨᱟᱣ ᱞᱮᱫᱟ ᱟᱨ ᱞᱚᱠᱰᱟᱣᱩᱱ ᱜᱷᱟᱹᱲᱤᱡ ᱥᱠᱩᱞ ᱠᱚᱞᱮᱡᱽ ᱠᱚ ᱡᱚᱛᱚ ᱜᱮ ᱵᱚᱱᱫᱚ ᱜᱮ ᱛᱟᱦᱮᱸᱠᱟᱱᱟ ᱛᱚᱠᱷᱚᱱ ᱜᱮ ᱟᱞᱮ ᱫᱚ ᱥᱠᱩᱞ ᱠᱚ ᱠᱚᱞᱮᱡᱽ ᱠᱚ ᱵᱚᱱᱫᱚ ᱠᱷᱟᱹᱛᱤᱨ ᱛᱮ ᱥᱮᱨ ᱴᱷᱮᱱ ᱠᱷᱚᱱ ᱱᱳᱴᱤᱥ ᱠᱚ ᱯᱟᱲᱦᱟᱣ ᱠᱚ ᱵᱩᱡᱷᱟᱹᱣ ᱞᱟᱹᱜᱤᱫ ᱵᱷᱤᱰᱤᱭᱳ ᱠᱚᱱᱯᱷᱟᱨᱤᱝ ᱫᱚᱞᱮ ᱠᱚᱨᱟᱣᱮᱫ ᱛᱟᱦᱮᱸᱫ ᱟᱨ ᱛᱚᱠᱷᱚᱱ ᱫᱚ ᱦᱚᱲ ᱠᱚᱦᱚᱸ ᱵᱟᱨᱦᱮ ᱠᱚᱨᱮ ᱦᱚᱸ ᱵᱟᱠᱚ ᱫᱟᱬᱟ ᱫᱟᱲᱮᱭᱟᱜ ᱠᱟᱱ ᱛᱟᱦᱮᱸᱫ ᱯᱨᱚᱥᱟᱥᱚᱱ ᱯᱩᱞᱤᱥ ᱠᱚ ᱥᱟᱨᱟᱜᱷᱟᱹᱲᱤᱡ ᱠᱚ ᱫᱟᱬᱟ ᱵᱟᱲᱟᱭ ᱠᱟᱱ ᱛᱟᱦᱮᱸᱫ ᱵᱟᱨᱦᱮ ᱠᱚᱨᱮ ᱦᱚᱲ ᱠᱚᱠᱚ ᱧᱟᱢ ᱞᱮᱠᱚ ᱠᱷᱟᱱ ᱠᱚ ᱢᱟᱱᱟᱭᱮᱫ ᱠᱚ ᱛᱟᱦᱮᱸᱫ ᱟᱨ ᱱᱳᱴᱤᱥ ᱠᱚ ᱦᱟᱛᱟᱣ ᱠᱚ ᱞᱟᱹᱜᱤᱫ ᱟᱞᱮ ᱥᱮᱨ ᱴᱷᱮᱱ ᱯᱟᱲᱦᱟᱣ ᱵᱟᱲᱟᱭ ᱞᱟᱹᱜᱤᱫ ᱠᱚ ᱵᱷᱤᱰᱤᱭᱳ ᱠᱚᱱᱯᱷᱟᱨᱮᱥᱤᱱᱤᱝ ᱞᱮ ᱠᱚᱞᱮᱫ ᱠᱟᱱ ᱛᱟᱦᱮᱸᱫ ᱟᱨ ᱤᱧ ᱫᱚ ᱱᱚᱣᱟ ᱵᱷᱤᱰᱤᱭᱮ ᱠᱚᱱᱯᱷᱟᱨᱮᱥᱤᱝ ᱠᱚᱨᱟᱣ ᱠᱟᱛᱮ ᱢᱚᱡᱽ ᱜᱤᱧ ᱵᱩᱡᱷᱟᱹᱣᱮᱫ ᱛᱟᱦᱮᱸᱫ ᱪᱮᱫᱟᱜ ᱥᱮ ᱟᱹᱰᱤ ᱡᱷᱟᱹᱞᱼᱡᱷᱟᱹᱞ ᱨᱮᱱ ᱜᱟᱛᱮ ᱠᱚ ᱥᱟᱱᱟᱢ ᱠᱚ ᱧᱮᱞ ᱧᱟᱢᱚᱜᱼᱟ ᱢᱤᱫ ᱥᱟᱶᱛᱮᱢ ᱠᱞᱮᱥᱟ ᱚᱱᱟ ᱫᱚ ᱟᱹᱰᱤ ᱱᱟᱯᱟᱭ ᱜᱤᱧ ᱵᱩᱡᱮᱫ ᱛᱟᱦᱮᱸᱫ